ᱡᱚᱦᱟᱨ ᱜᱮ

ᱢᱮᱱᱟᱜ ᱠᱚᱜᱮᱭᱟ ᱱᱟᱦᱟᱜ ᱚᱱᱠᱟ ᱜᱮ ᱠᱷᱮᱞ ᱨᱮᱢᱟ ᱟᱹᱰᱤ ᱰᱷᱮᱨ ᱜᱮ ᱢᱚᱴᱟᱢᱩᱴᱤ ᱵᱟᱨᱭᱟ ᱜᱟᱱ ᱴᱤᱢᱨᱮᱱ ᱠᱷᱚᱱ ᱦᱚᱸᱠᱚ ᱰᱷᱮᱨᱚᱜᱼᱟ ᱟᱫᱚ ᱯᱷᱩᱴᱵᱚᱞ ᱠᱷᱮᱞ ᱦᱳᱭ ᱯᱷᱩᱴᱵᱚᱞ ᱨᱮᱜᱮ ᱱᱟᱦᱟᱜ ᱟᱨ ᱠᱤᱨᱠᱨᱴ ᱦᱚᱸ ᱠᱷᱮᱞ ᱫᱚ ᱠᱷᱮᱞ ᱵᱟᱲᱟᱭ ᱞᱮᱠᱤᱱ ᱱᱤᱛᱚᱜ ᱱᱟᱦᱟᱸᱜ ᱢᱟᱱᱮ ᱠᱳᱪ ᱵᱟᱝᱛᱮ ᱴᱤᱢ ᱠᱚᱫᱚ ᱱᱟᱦᱟᱸᱜ ᱨᱟᱹᱯᱩᱫ ᱦᱟᱛᱟᱲ ᱟᱠᱟᱱᱟ ᱡᱟᱹᱥᱛᱤ ᱫᱚᱱᱟᱦᱟᱜ ᱯᱷᱩᱴᱵᱚᱱ ᱫᱚ ᱪᱟᱞᱟᱣ ᱪᱟᱞᱟᱣ ᱫᱚ ᱱᱟᱦᱟᱸᱜ ᱪᱟᱞᱟᱜ ᱠᱟᱱ ᱜᱮᱭᱟ ᱚ ᱢᱟᱨᱮ ᱴᱤᱢ ᱫᱚ ᱢᱮᱱᱟᱜ ᱜᱮᱭᱟ

ᱟᱫᱚ ᱦᱳᱭ ᱠᱷᱮᱞ ᱫᱚ ᱱᱟᱦᱟᱜᱞᱮ ᱠᱷᱮᱞ ᱵᱟᱲᱟᱭ ᱠᱟᱱᱜᱮᱭᱟ ᱚᱱᱠᱟ ᱫᱚ ᱵᱟᱨᱭᱟ ᱴᱤᱢ ᱫᱚ ᱢᱮᱱᱟᱜ ᱜᱮᱭᱟ ᱛᱟᱞᱮ ᱟᱫᱚ ᱠᱳᱪ ᱨᱮᱭᱟᱜ ᱠᱳᱪ ᱨᱮᱭᱟᱜ ᱠᱟᱹᱢᱤ ᱦᱩᱭᱩᱜ ᱠᱟᱱᱟ ᱥᱮ ᱮᱱᱠᱷᱟᱱ ᱴᱤᱢᱨᱮ ᱢᱟᱱᱮ ᱡᱟᱦᱟᱸ ᱯᱟᱨᱤᱥᱛᱤᱛᱤ ᱠᱟᱱᱟ ᱦᱟᱸᱜ ᱠᱟᱹᱴᱤᱡ ᱢᱟᱱᱮ ᱠᱚᱢ ᱡᱳᱨ ᱧᱚᱜ ᱠᱟᱱᱟ ᱱᱟᱦᱟᱜ ᱛᱟᱞᱮ ᱦᱳᱭ ᱠᱷᱮᱞ ᱠᱷᱮᱞ ᱛᱷᱩᱨᱩ ᱛᱮᱢᱟ ᱟᱹᱰᱤ ᱜᱟᱱ ᱠᱚ ᱧᱟᱢ ᱵᱟᱲᱟ ᱦᱟᱠᱟᱫᱼᱟ ᱠᱦᱮᱞ ᱠᱚᱴᱟ ᱨᱮ ᱚᱱᱠᱟ ᱢᱮᱱ ᱞᱮᱠᱷᱟᱱ ᱫᱚ ᱵᱟᱨᱭᱟ ᱠᱚᱲᱟ ᱱᱤᱭᱟᱹ ᱵᱟᱨ ᱡᱚᱴᱟᱣ ᱠᱚᱲᱟ ᱠᱟᱱᱟ ᱠᱤᱱ ᱩᱱᱠᱤᱱ ᱱᱤᱭᱟᱹ ᱵᱟᱨᱜᱮ ᱚᱱᱟ ᱠᱷᱮᱞ ᱠᱚᱴᱟ ᱨᱮᱠᱤᱱ ᱵᱚᱞᱚ ᱟᱠᱟᱱᱟ ᱵᱮᱥ ᱚᱱᱟ ᱫᱚ ᱞᱮᱴᱮᱥ ᱱᱤᱭᱩᱡ ᱱᱟᱦᱟᱜ ᱢᱟᱱᱮ ᱢᱟᱲᱟᱝ ᱠᱚᱦᱚᱸ ᱚᱱᱟ ᱫᱚ ᱦᱩᱭ ᱵᱟᱲᱟ ᱟᱠᱟᱱ ᱜᱮᱭᱟ ᱯᱷᱩᱴᱵᱚᱞ ᱯᱷᱩᱴᱵᱚᱞ ᱛᱮᱜᱮ ᱯᱷᱩᱴᱵᱚᱞ ᱠᱷᱮᱞ ᱛᱮᱜᱮ ᱟᱫᱚ ᱱᱤᱛᱚᱜ ᱯᱷᱤᱞᱦᱟᱞ ᱫᱚ ᱱᱚᱣᱟ ᱯᱷᱩᱴᱵᱚᱞ ᱴᱤᱢ ᱨᱮᱭᱟᱜ ᱱᱟᱦᱟᱜ ᱯᱚᱨᱤᱥᱛᱤᱛᱤ ᱠᱟᱹᱴᱤᱡ ᱠᱚᱢ ᱡᱳᱨ ᱧᱚᱜ ᱟᱠᱟᱱᱟ ᱪᱮᱫᱟᱜ ᱥᱮ ᱱᱤᱛᱚᱜ ᱠᱳᱪ ᱦᱚᱸ ᱱᱟᱜ ᱵᱟᱹᱱᱩᱜ ᱮᱭᱟ ᱟᱫᱚ ᱟᱹᱞᱤᱧ ᱩᱭᱦᱟᱹᱨᱮᱫᱼᱟ ᱡᱩᱫᱤ ᱟᱹᱵᱤᱱ ᱡᱩᱫᱤ ᱵᱤᱱ ᱡᱟᱦᱟᱸ ᱠᱚᱨᱮ ᱡᱩᱫᱤ ᱢᱮᱱᱟᱜ ᱵᱮᱱᱟ ᱤᱱᱟᱹ ᱠᱷᱟᱱ ᱫᱚ ᱢᱟᱱᱮ ᱥᱮ ᱪᱮᱫ ᱞᱮᱠᱟ ᱪᱮᱫ ᱞᱮᱠᱟ ᱦᱩᱭᱩᱜᱼᱟ ᱡᱩᱫᱤ ᱟᱵᱮᱱ ᱥᱚᱢᱳᱭ ᱵᱮᱱ ᱧᱟᱢᱟ ᱮᱱᱠᱷᱟᱱ ᱟᱞᱮ ᱥᱚᱢᱳᱭ ᱵᱮᱱ ᱮᱢ ᱫᱟᱲᱮ ᱟᱞᱮᱭᱟ ᱥᱮ ᱵᱟᱝᱜᱮ ᱚ ᱦᱚᱸ ᱟᱪᱪᱷᱟ ᱦᱮᱸ ᱟᱫᱚ ᱚᱱᱟ ᱜᱮᱞᱤᱧ ᱢᱮᱱᱫ ᱛᱟᱦᱮᱫ ᱡᱩᱫᱤ ᱟᱵᱮᱱ ᱥᱚᱢᱳᱭ ᱵᱮᱱ ᱧᱟᱢᱟ ᱤᱱᱟᱹᱠᱷᱟᱱ ᱫᱚ ᱦᱳᱭ ᱟᱞᱮ ᱦᱚᱸ ᱥᱚᱢᱳᱭ ᱵᱮᱱ ᱮᱢᱚᱜ ᱠᱷᱟᱱ ᱦᱩᱱᱟᱹᱝ ᱱᱟᱯᱟᱭ ᱟᱞᱮ ᱞᱟᱹᱜᱤᱫ ᱛᱮ ᱟᱨ ᱚᱱᱟ ᱵᱤᱥᱚᱭ ᱛᱮ ᱯᱷᱤᱥ ᱠᱚᱨᱮᱱᱟᱜ ᱠᱳᱪ ᱯᱷᱤᱡ ᱠᱚᱨᱮᱱᱟᱜ ᱦᱚᱸ ᱜᱟᱯᱟᱞ ᱢᱟᱨᱟᱣ ᱦᱩᱭᱩᱜᱼᱟ ᱦᱩᱱᱟᱹᱝ ᱟᱪᱪᱷᱟ ᱟᱪᱪᱷᱟ ᱟᱪᱪᱷᱟ ᱟᱪᱪᱷᱟ ᱮᱱᱠᱷᱟᱱ ᱛᱤᱥ ᱱᱚᱣᱟ ᱵᱟᱨᱮ ᱛᱮᱫᱚ ᱢᱟᱥᱮ ᱛᱤᱥ ᱞᱟᱝ ᱧᱟᱯᱟᱢᱟ ᱟᱪᱪᱷᱟ ᱦᱳᱭ ᱛᱚᱵᱮ ᱢᱟ ᱚᱸᱱᱮ ᱚᱱᱟᱠᱟ ᱛᱟᱦᱮᱱ ᱠᱟᱱᱟ ᱴᱷᱤᱠ ᱜᱮᱭᱟ ᱜᱟᱯᱟ ᱴᱷᱤᱠ ᱴᱷᱤᱠ